ᱤᱧᱟᱹᱜ ᱜᱟᱛᱟᱛ ᱨᱮᱱᱟᱜ ᱜᱷᱚᱴᱚᱱ ᱠᱟᱛᱷᱟ ᱠᱚ ᱫᱚ ᱚᱱᱟ ᱯᱩᱭᱞᱩ ᱥᱮᱨᱢᱟ ᱨᱮᱱᱟᱜ ᱢᱟᱱᱮ ᱯᱮᱭᱟ ᱯᱚᱱᱭᱟ ᱟᱛᱳ ᱦᱚᱲ ᱛᱮ ᱢᱚᱱᱮ ᱴᱟᱺᱰᱤ ᱥᱮᱫ ᱞᱮ ᱪᱟᱞᱟᱜᱼᱟ ᱚᱱᱛᱮ ᱨᱮᱞᱮ ᱡᱚᱢ ᱧᱩᱭᱟ ᱨᱟᱹᱥᱠᱟᱹᱭᱟᱞᱮ ᱟᱨ ᱨᱟᱹᱥᱠᱟᱹ ᱠᱟᱛᱮ ᱜᱮ ᱚᱲᱟᱜ ᱥᱮᱫ ᱞᱮ ᱦᱤᱡᱩᱜᱼᱟ